ᱟᱞᱮᱭᱟᱜ ᱟᱛᱳ ᱴᱚᱴᱷᱟ ᱨᱮᱫᱚ ᱥᱚᱨᱠᱟᱨᱤ ᱥᱟᱥᱚᱱ ᱵᱚᱱᱫᱮᱡ ᱫᱚ ᱵᱟᱝ ᱥᱮᱱᱚᱜ ᱠᱟᱱᱟ ᱟᱞᱮᱫᱚ ᱟᱛᱳ ᱴᱚᱴᱷᱟ ᱨᱮᱱ ᱛᱟᱦᱮᱱ ᱦᱚᱲ ᱠᱟᱱᱟᱞᱮ ᱡᱮᱢᱚᱱ ᱟᱞᱮᱨᱮᱱ ᱫᱚ ᱟᱛᱳ ᱨᱮᱫᱚ ᱢᱟᱺᱡᱷᱤ ᱢᱮᱱᱟᱭ ᱛᱟᱞᱮᱭᱟ ᱟᱨ ᱢᱟᱺᱡᱷᱤ ᱴᱷᱮᱱ ᱜᱮᱞᱮ ᱨᱚᱲᱟ ᱞᱟᱹᱞᱤᱥ ᱟᱞᱮ ᱢᱮᱛᱟᱭᱟᱞᱮ ᱟᱨ ᱩᱱᱤ ᱢᱟᱺᱡᱷᱮ ᱡᱟᱹᱨᱤᱭᱟᱹ ᱛᱮᱜᱮ ᱟᱞᱮ ᱫᱚᱞᱮ ᱠᱚᱱᱳ ᱵᱷᱟᱵᱮ ᱵᱚᱱᱫᱚ ᱵᱚᱱᱫᱚ ᱵᱚᱥᱟᱞᱮ ᱞᱮᱠᱤᱱ ᱟᱞᱮ ᱫᱚ ᱥᱚᱨᱠᱟᱨᱤ ᱥᱮᱫ ᱠᱷᱚᱱᱟᱜ ᱫᱚ ᱠᱚᱱᱳ ᱥᱟᱥᱚᱱ ᱵᱚᱱᱫᱚᱵᱮᱥ ᱫᱚ ᱵᱟᱞᱮ ᱛᱟᱦᱮᱱᱟ ᱥᱚᱨᱠᱟᱨᱤ ᱨᱮ ᱡᱮᱢᱚᱱ ᱰᱟᱭᱤᱱ ᱵᱷᱩᱛ ᱨᱮ ᱡᱮᱴᱟ ᱠᱚ ᱢᱮᱱᱟ ᱟᱵᱚ ᱥᱟᱱᱛᱟᱲ ᱨᱮ ᱥᱮᱴᱟ ᱥᱚᱨᱠᱟᱨᱤ ᱨᱮᱫᱚ ᱵᱟᱭ ᱵᱩᱡᱷᱟᱹᱣ ᱫᱟᱲᱮᱜ ᱛᱟᱦᱮᱱᱟ ᱟᱨ ᱟᱵᱚᱦᱚᱸ ᱥᱚᱨᱠᱟᱨ ᱫᱚ ᱵᱟᱵᱚ ᱵᱩᱡᱽ ᱫᱟᱲᱮ ᱦᱚᱪᱚᱣᱟᱭ ᱛᱟᱦᱮᱱᱟ ᱡᱮ ᱟᱞᱮᱨᱮᱱ ᱵᱚᱸᱜᱟ ᱢᱮᱱᱟᱜ ᱠᱚᱣᱟ ᱰᱟᱭᱤᱱ ᱢᱮᱱᱟᱜ ᱠᱚᱣᱟ ᱱᱚᱣᱟ ᱫᱚ ᱥᱚᱨᱠᱟᱨ ᱠᱚᱦᱚᱸ ᱵᱟᱭ ᱵᱩᱡᱽ ᱠᱚᱣᱟᱭ ᱟᱨ ᱱᱚᱣᱟ ᱚᱵᱷᱟᱵ ᱛᱮᱜᱮ ᱟᱞᱮᱫᱚ ᱥᱟᱱᱟᱢ ᱟᱵᱚᱨᱮᱱ ᱟᱛᱳ ᱴᱚᱴᱷᱟ ᱨᱮᱫᱚ ᱟᱞᱮ ᱫᱚ ᱢᱟᱺᱡᱷᱤ ᱴᱷᱮᱱ ᱜᱮᱞᱮ ᱨᱚᱲ ᱞᱟᱹᱞᱤᱥ ᱛᱟᱦᱮᱱᱟ ᱵᱮᱥ ᱚᱱᱟᱜᱮ